ᱟᱵᱚ ᱵᱟᱸᱠᱩᱲᱟ ᱯᱚᱱᱚᱛᱨᱮ ᱵᱚᱞ ᱠᱷᱮᱞᱳᱰ ᱫᱚ ᱟᱹᱰᱤ ᱥᱚᱨᱮᱥ ᱜᱮᱭᱟ ᱦᱚᱜᱼᱚ ᱱᱟ ᱵᱚᱞ ᱠᱷᱮᱞᱳᱰ ᱨᱮᱫᱚ ᱟᱵᱚ ᱨᱮᱱ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱠᱚᱦᱚᱸ ᱠᱚ ᱥᱮᱞᱮᱫᱚᱜ ᱜᱮᱭᱟ ᱟᱨ ᱟᱹᱰᱤ ᱞᱮᱠᱟᱱ ᱥᱤᱨᱯᱟᱹ ᱠᱚᱦᱚᱸ ᱠᱚ ᱦᱟᱢᱮᱴ ᱜᱮᱭᱟ ᱟᱨ ᱱᱩᱠᱩᱣᱟᱜ ᱠᱷᱮᱞ ᱧᱮᱞ ᱞᱟᱹᱜᱤᱫ ᱛᱮ ᱟᱵᱚ ᱟᱛᱳ ᱨᱮᱱ ᱦᱟᱲᱟᱢ ᱦᱟᱯᱲᱟᱢ ᱠᱚᱦᱚᱸ ᱠᱚ ᱥᱮᱴᱮᱨᱚᱜ ᱜᱮᱭᱟ ᱟᱨ ᱩᱱᱠᱩ ᱠᱷᱮᱞᱳᱰ ᱜᱤᱫᱽᱨᱟᱹ ᱠᱚ ᱞᱟᱦᱟ ᱥᱮᱱ ᱪᱟᱞᱟᱜ ᱞᱟᱹᱜᱤᱫ ᱛᱮ ᱟᱠᱚᱣᱟᱜ ᱠᱤᱪᱷᱩ ᱢᱚᱱᱮᱨᱮ ᱵᱷᱟᱵᱱᱟ ᱦᱚᱸ ᱛᱟᱦᱮᱱ ᱛᱟᱦᱮᱱ ᱛᱟᱠᱚᱣᱟ ᱡᱮ ᱟᱵᱚ ᱨᱮᱱ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱠᱚ ᱵᱚᱞ ᱠᱷᱮᱞᱳᱰ ᱥᱮ ᱠᱤᱨᱠᱮᱴ ᱠᱷᱮᱞᱳᱰ ᱱᱚᱝᱠᱟᱱᱟᱜ ᱟᱹᱰᱤ ᱟᱭᱢᱟ ᱞᱮᱠᱟᱱ ᱠᱷᱮᱞᱳᱰ ᱠᱚ ᱱᱟᱯᱟᱭ ᱴᱷᱤᱠ ᱪᱮᱫ ᱠᱟᱛᱮ ᱟᱨ ᱠᱚ ᱮᱴᱟᱜ ᱡᱟᱹᱛᱤ ᱨᱮᱱ ᱜᱤᱫᱽᱨᱟᱹ ᱠᱚ ᱞᱮᱠᱟ ᱡᱮᱢᱚᱱ ᱱᱩᱠᱩᱦᱚᱸ ᱪᱮᱛᱟᱱ ᱥᱮᱫ ᱠᱚ ᱪᱟᱞᱟᱣ ᱫᱟᱲᱮᱭᱟᱜ ᱢᱟ ᱪᱮᱫ ᱞᱮᱠᱟ ᱮᱜ ᱵᱮᱰᱢᱤᱱᱴᱚᱱ ᱯᱷᱩᱴᱵᱚᱞ ᱠᱷᱮᱞᱚᱰ ᱡᱮᱢᱚᱱ ᱥᱟᱱᱤᱭᱟ ᱢᱤᱨᱡᱟ ᱥᱳᱨᱚᱵᱷ ᱜᱟᱝᱜᱩᱞᱤ ᱵᱳᱞᱟ ᱪᱳᱫᱷᱩᱨᱤ ᱯᱟᱭᱨᱟᱜ ᱠᱚ ᱛᱮᱦᱚᱸ ᱠᱚ ᱢᱟᱨᱟᱝ ᱟᱠᱟᱱᱟ ᱥᱮ ᱟᱨᱦᱚᱸ ᱟᱹᱰᱤ ᱟᱭᱢᱟ ᱞᱮᱠᱟᱱ

ᱱᱚᱣᱟ ᱠᱚ ᱞᱟᱹᱜᱤᱫ ᱛᱮ ᱟᱵᱚ ᱵᱟᱸᱠᱩᱲᱟ ᱨᱮᱫᱚ ᱟᱹᱰᱤ ᱟᱭᱢᱟ ᱠᱚᱲᱟ ᱜᱤᱫᱽᱨᱟᱹᱣᱟᱜ ᱴᱤᱢ ᱢᱮᱱᱟᱜᱼᱟ ᱥᱮ ᱠᱩᱲᱤ ᱜᱤᱫᱽᱨᱟᱹ ᱠᱚᱣᱟᱜ ᱦᱚᱸ ᱴᱤᱢ ᱢᱮᱱᱟᱜᱼᱟ ᱟᱹᱰᱤ ᱟᱭᱢᱟ ᱜᱟᱱ ᱜᱮᱠᱚ ᱞᱟᱦᱟ ᱟᱠᱟᱱᱟ ᱟᱨ ᱡᱟᱛᱮ ᱠᱚ ᱞᱟᱦᱟᱜ ᱢᱟ ᱱᱚᱣᱟᱜᱮ ᱟᱵᱚ ᱥᱟᱶᱛᱟ ᱨᱮᱱ ᱦᱟᱲᱟᱢ ᱦᱟᱯᱲᱟᱢ ᱠᱚᱫᱚ ᱠᱚ ᱢᱮᱱ ᱦᱚᱪᱚᱭᱮᱫᱟ